ᱟᱞᱮ ᱢᱟᱞᱫᱟ ᱨᱮ ᱢᱮᱱᱟᱜ ᱠᱚᱭᱮᱠᱴᱤ ᱵᱤᱠᱠᱷᱟᱛᱚ ᱢᱟᱱᱮ ᱧᱮᱞ ᱡᱚᱝ ᱞᱮᱠᱟᱱᱟᱜ ᱡᱟᱭᱜᱟ ᱡᱮᱢᱚᱱ ᱠᱤ ᱱᱟᱢᱵᱟᱨ ᱚᱣᱟᱱ ᱨᱮ ᱦᱩᱭᱩᱜ ᱠᱟᱱᱟ ᱟᱫᱤᱱᱟ ᱟᱫᱤᱱᱟ ᱫᱚ ᱮᱢᱚᱱ ᱢᱤᱫᱴᱟᱝ ᱢᱚᱥᱡᱤᱫ ᱠᱟᱱᱟ ᱡᱟᱦᱟᱸ ᱫᱚ ᱟᱹᱰᱤ ᱵᱨᱤᱴᱤᱥ ᱟᱢᱚᱞ ᱨᱮ ᱵᱮᱱᱟᱣ ᱠᱟᱱᱟ ᱥᱮ ᱤᱝᱨᱮᱹᱡᱽ ᱠᱚ ᱵᱮᱱᱟᱣ ᱦᱚᱴᱚ ᱠᱟᱫᱟ ᱵᱚᱞᱮ ᱵᱟᱲᱟᱭ ᱞᱮᱠᱟ ᱦᱩᱭ ᱫᱟᱲᱮᱭᱟᱜ ᱠᱟᱱᱟ ᱛᱚ ᱚᱱᱟ ᱨᱮᱱᱟᱜ ᱢᱤᱫᱴᱟᱝ ᱥᱚᱢᱚᱭ ᱢᱮᱱᱟᱜᱼᱟ ᱡᱟᱦᱟᱸ ᱥᱚᱢᱚᱭ ᱪᱟᱞᱟᱣ ᱞᱮᱱᱠᱷᱟᱡ ᱫᱚ ᱦᱚᱲᱠᱚ ᱛᱟᱦᱮᱱᱟ ᱰᱷᱤᱨ ᱧᱚᱜ ᱡᱮᱢᱚᱱ ᱫᱩᱨᱜᱟ ᱯᱩᱡᱟ ᱥᱚᱨᱚᱥᱚᱛᱤ ᱯᱩᱡᱟ ᱟᱨ ᱦᱩᱭᱩᱜ ᱠᱟᱱᱟ ᱠᱟ ᱞᱤᱯᱩᱡᱟ ᱟᱨ ᱡᱮᱢᱚᱱᱠᱤ ᱛᱤᱨᱤᱥᱮ ᱡᱩᱱ ᱥᱮ ᱥᱚᱨᱚᱥᱚᱛᱤ ᱨᱮ ᱱᱚᱝᱠᱟᱱ ᱥᱚᱢᱚᱭ ᱨᱮ ᱟᱭᱢᱟ ᱰᱷᱮᱨ ᱦᱚᱲ ᱠᱚ ᱡᱟᱣᱨᱟᱜᱼᱟ ᱥᱮ ᱟᱭᱢᱟ ᱰᱷᱮᱨ ᱦᱚᱲ ᱠᱚ ᱦᱟᱡᱩᱜᱼᱟ ᱱᱚᱣᱟ ᱧᱮᱞ ᱡᱚᱝ ᱞᱮᱠᱟᱱᱟᱜ ᱡᱟᱭᱜᱟ ᱦᱚᱸ ᱠᱟᱱᱟ ᱥᱮ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜᱼᱟ ᱧᱮᱞ ᱞᱟᱹᱜᱤᱫ ᱵᱟᱝᱢᱟ ᱵᱚᱞᱮ ᱵᱟᱞᱮ ᱵᱟᱰᱟᱭ ᱞᱮᱠᱟ ᱱᱚᱣᱟ ᱫᱚ ᱪᱮᱫ ᱠᱟᱱᱟ ᱥᱮ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜᱼᱟ ᱧᱮᱞᱟᱠᱚ ᱢᱚᱡᱽ ᱠᱚ ᱟᱹᱭᱠᱟᱹᱣᱟ ᱢᱤᱫᱴᱟᱝ ᱡᱮ ᱵᱟᱝ ᱧᱮᱞ ᱡᱚᱝ ᱨᱮᱭᱟᱜ ᱡᱟᱭᱜᱟ ᱠᱟᱱᱟ ᱛᱤᱱᱟᱹᱜ ᱵᱨᱤᱴᱤᱥ ᱟᱢᱚᱞ ᱨᱮᱱᱟᱜ ᱡᱟᱭᱜᱟ ᱢᱟᱱᱮ ᱟᱡᱽᱛᱮ ᱵᱮᱱᱟᱣ ᱛᱟᱦᱮᱸ ᱠᱟᱱᱟ ᱥᱮ ᱢᱮᱱᱟᱜᱼᱟ ᱱᱚᱰᱮ ᱟᱨ ᱛᱟᱨ ᱢᱚᱫᱽᱫᱷᱮ ᱨᱮ ᱦᱚᱲ ᱠᱚᱠᱚ ᱪᱟᱞᱟᱜ ᱜᱮᱭᱟ ᱟᱨ ᱱᱤᱭᱟᱹ ᱠᱚᱴᱟ ᱫᱤᱱ ᱨᱮ ᱵᱤᱥᱮᱥ ᱠᱚᱨᱮ ᱡᱟ ᱥᱛᱤ ᱦᱚᱲ ᱠᱚ ᱛᱟᱦᱮᱱᱟ ᱛᱤᱨᱤᱥᱮ ᱡᱩᱱ ᱯᱚᱸᱱᱨᱚᱭ ᱟᱜᱚᱥᱴ ᱥᱚᱨᱚᱥᱚᱛᱤ ᱯᱩᱡᱟᱹ ᱚᱱᱠᱟᱱ ᱥᱚᱢᱚᱭ ᱨᱮ ᱟᱨ ᱛᱟᱨ ᱢᱚᱫᱽᱫᱷᱮ ᱨᱮ ᱢᱮᱱᱟᱜᱼᱟ ᱛᱟᱨ ᱢᱚᱫᱽᱫᱷᱮ ᱨᱮ ᱢᱮᱱᱟᱜᱼᱟ ᱟᱹᱫᱤᱱᱟ ᱤᱠᱳ ᱯᱟᱨᱠ ᱤᱠᱳ ᱯᱟᱨᱠ ᱫᱚ ᱦᱩᱭᱩᱜ ᱠᱟᱱᱟ ᱢᱤᱫᱴᱟᱝ ᱯᱟᱨᱠ ᱞᱤᱭᱮ ᱥᱩᱱᱫᱚᱨᱡᱚ ᱵᱮᱱᱟᱣ ᱥᱮ ᱢᱚᱱ ᱯᱷᱨᱤ ᱞᱟᱹᱜᱤᱫ ᱚᱸᱰᱮ ᱦᱚᱸ ᱦᱚᱲ ᱠᱚ ᱪᱟᱞᱟᱜᱼᱟ ᱡᱮᱢᱚᱱ ᱠᱤ ᱚᱸᱰᱮ ᱟᱭᱢᱟ ᱟᱭᱢᱟ ᱡᱟᱭᱜᱟ ᱨᱮᱱ ᱦᱚᱲ ᱠᱚ ᱦᱤᱡᱩᱜᱼᱟ ᱧᱮᱞ ᱡᱚᱝ ᱨᱮᱱᱟᱜ ᱡᱟᱭᱜᱟ ᱠᱟᱱᱟ ᱦᱚᱲᱠᱚ ᱧᱮᱞᱟ ᱦᱤᱡᱩᱜᱼᱟᱠᱚ ᱫᱟᱬᱟ ᱤᱫᱤᱭᱟᱠᱚ ᱢᱚᱱ ᱯᱷᱨᱤ ᱛᱟᱨ ᱢᱚᱫᱽᱫᱷᱮ ᱨᱮ ᱦᱩᱭ ᱫᱟᱲᱮᱭᱟᱜᱼᱟ ᱰᱤᱭᱟᱨ ᱯᱟᱨᱠ ᱱᱚᱰᱮ ᱜᱤ ᱵᱳᱭᱥᱤᱥᱴᱮ ᱢᱮᱱᱟᱜᱼᱟ ᱡᱮᱢᱚᱱᱠᱤ ᱟᱫᱤᱱᱟ ᱰᱤᱭᱟᱨ ᱯᱟᱨᱠ ᱠᱚᱭᱮᱠ ᱥᱚᱢᱚᱭ ᱟᱭᱢᱟ ᱥᱚᱢᱚᱭ ᱦᱚᱲ ᱠᱚ ᱦᱟᱡᱩᱜᱼᱟ ᱧᱮᱼᱧᱮᱞ ᱡᱮᱢᱚᱱ ᱚᱠᱚᱭ ᱠᱚᱠᱚ ᱵᱳᱭᱥᱤᱥᱴᱚ ᱫᱤᱱ ᱵᱤᱥᱤᱥᱴᱚ ᱫᱤᱱ ᱨᱮ ᱡᱮᱢᱚᱱ ᱵᱷᱤᱲ ᱛᱟᱦᱮᱱᱟ ᱵᱷᱤᱲ ᱥᱚᱢᱚᱭ ᱦᱚᱲ ᱠᱚ ᱦᱤᱡᱩᱜᱼᱟ ᱧᱮᱞ ᱤᱫᱤᱭᱟᱠᱚ ᱦᱚᱨᱤᱱ ᱠᱚ ᱧᱮᱞ ᱠᱚᱣᱟ ᱵᱤᱥᱮᱥ ᱠᱟᱨᱚᱱ ᱚᱸᱰᱮ ᱢᱮᱱᱟᱜ ᱠᱚᱣᱟ ᱦᱚᱨᱤᱱ ᱪᱮᱬᱮ ᱢᱮᱱᱟᱜ ᱠᱚᱣᱟ ᱟᱭᱢᱟ ᱯᱨᱚᱡᱟᱛᱤ ᱪᱮᱬᱮ ᱢᱮᱱᱟᱜ ᱠᱚᱣᱟ ᱦᱟ ᱛᱤ ᱢᱮᱱᱟᱜ ᱠᱚᱣᱟ ᱛᱟᱨᱯᱚᱨᱮ ᱚᱸᱰᱮ ᱢᱮᱱᱟᱜ ᱠᱚᱣᱟ ᱤᱭᱟᱹ ᱥᱟᱫᱚᱢ ᱢᱮᱱᱟᱜ ᱠᱚᱣᱟ ᱛᱟᱯᱚᱨᱮ ᱥᱩᱝᱠᱟᱹᱞ ᱢᱮᱱᱟᱜ ᱠᱚᱣᱟ ᱪᱮᱬᱮ ᱢᱮᱱᱟᱜ ᱠᱚᱣᱟ ᱦᱟ ᱡᱩᱜᱼᱟ ᱠᱚ ᱧᱮᱞ ᱠᱚᱣᱟ ᱠᱚ ᱤᱫᱤ ᱠᱚᱣᱟ ᱠ ᱢᱤᱫᱴᱟᱝ ᱢᱚᱡᱽ ᱠᱚ ᱵᱩᱡᱷᱟᱹᱣᱟ ᱱᱟᱯᱟᱭ ᱟᱹᱭᱠᱟᱹᱜᱼᱟ ᱟᱨ ᱛᱟᱨᱢᱚᱫᱽᱫᱷᱮ ᱦᱚᱸ ᱢᱮᱱᱟᱜᱼᱟ ᱢᱤᱫᱴᱟᱝ ᱯᱷᱟᱨᱟᱠᱠᱟ ᱵᱨᱤᱡᱽ ᱯᱷᱨᱟᱠᱠᱟ ᱵᱨᱤᱡᱽ ᱫᱚ ᱢᱟᱱᱮ ᱱᱟᱢ ᱠᱚᱨᱟ ᱱᱚᱣᱟ ᱟᱰᱮᱯᱟᱥᱮ ᱨᱮ ᱢᱤᱫᱴᱟᱝ ᱞᱟᱹᱴᱩ ᱵᱨᱤᱡᱽ ᱵᱚᱞᱛᱮ ᱵᱟᱲᱟᱭ ᱧᱟᱢᱚᱜ ᱠᱟᱱᱟ ᱥᱮ ᱧᱮᱞ ᱦᱚᱸᱞᱮ ᱧᱮᱞ ᱠᱟᱫᱟ ᱡᱮᱢᱚᱱ ᱠᱤ ᱚᱸᱰᱮ ᱫᱚ ᱦᱚᱲ ᱠᱚ ᱡᱟᱣᱨᱟᱜᱼᱟ ᱡᱟᱹᱥᱛᱤ ᱱᱤᱨᱫᱤᱥᱴᱚ ᱢᱤᱫᱴᱟᱝ ᱚᱱᱟ ᱡᱟᱣᱨᱟ ᱦᱚᱲ ᱡᱟᱣᱨᱟ ᱨᱮᱱᱟᱜ ᱥᱚᱢᱚᱭ ᱦᱚᱸ ᱢᱮᱱᱟᱜᱼᱟ ᱪᱮᱫᱞᱮᱠᱟ ᱵᱟᱹᱨᱥᱟᱹ ᱥᱚᱢᱚᱭ ᱵᱟᱹᱨᱥᱟᱹ ᱥᱚᱢᱚᱭ ᱫᱟᱜ ᱯᱮᱨᱮᱡᱽ ᱞᱮᱱᱠᱷᱟᱡ ᱟᱫᱚ ᱚᱸᱰᱮᱱᱟᱜ ᱥᱳᱱᱫᱳᱨᱡᱚ ᱢᱤᱫᱴᱟᱝ ᱟᱞᱟᱫᱟ ᱜᱮ ᱨᱟᱠᱟᱵᱚᱜᱼᱟ ᱦᱚᱲ ᱦᱚᱸᱠᱚ ᱧᱮᱞᱟ ᱥᱟᱺᱜᱤᱧ ᱥᱟᱺᱜᱤᱧ ᱠᱷᱚᱡ ᱦᱚᱲ ᱠᱚ ᱦᱤᱡᱩᱜᱼᱟ ᱟᱨᱠᱤ ᱧᱮᱞ ᱤᱫᱤᱭᱟ ᱡᱮ ᱱᱚᱰᱮ ᱫᱚ ᱯᱷᱟᱨᱟᱠᱠᱟ ᱵᱨᱤᱡᱽ ᱠᱟᱱᱟ ᱢᱤᱫ ᱥᱚ ᱱᱚ ᱴᱤ ᱫᱩᱣᱟᱹᱨ ᱞᱤᱭᱮ ᱵᱳᱭᱥᱤᱥᱴᱚ ᱵᱮᱱᱟᱣ ᱠᱟᱫᱟ ᱠᱚ ᱟᱭᱢᱟ ᱫᱤᱱ ᱨᱮᱱᱟᱜ ᱠᱟᱱᱟ ᱱᱤᱭᱟᱹ ᱡᱟᱭᱦᱳᱠ ᱛᱚ ᱦᱚᱲ ᱚᱱᱟ ᱧᱮᱞ ᱞᱟᱹᱜᱤᱫ ᱯᱨᱚᱪᱷᱩᱨ ᱵᱷᱤᱲ ᱯᱨᱚᱪᱩᱨ ᱥᱟᱺᱜᱤᱧ ᱥᱟᱺᱜᱤᱧ ᱠᱷᱚᱡ ᱠᱚ ᱦᱤᱡᱩᱜᱼᱟ ᱡᱮ ᱱᱚᱣᱟ ᱱᱚᱣᱟ ᱠᱚ ᱯᱮᱭᱟ ᱡᱟᱭᱜᱟ ᱵᱳᱭᱥᱤᱥᱴᱚᱣ ᱠᱟᱱᱟ ᱢᱟᱞᱫᱟ ᱵᱷᱤᱛᱤᱨ ᱨᱮ ᱡᱟᱦᱟᱸ ᱫᱚ ᱤᱧᱤᱧ ᱧᱮᱞ ᱠᱟᱫᱟ ᱥᱮ ᱱᱤᱭᱟᱹ ᱫᱷᱟᱢ ᱫᱚᱢᱮᱧ ᱵᱟᱲᱟᱭ ᱠᱟᱫᱟ ᱟᱨ ᱛᱟᱨ ᱢᱚᱫᱽᱫᱷᱮ ᱢᱮᱱᱟᱜᱼᱟ ᱢᱤᱫᱴᱟᱝ ᱢᱟᱞᱫᱟ ᱠᱷᱚᱡ ᱛᱮ ᱟᱹᱫᱤᱱᱟ ᱠᱷᱚᱡ ᱠᱚᱭᱮᱠ ᱢᱟᱭᱤᱞ ᱫᱩᱭ ᱫᱩᱭ ᱠᱤᱞᱳᱢᱤᱴᱟᱨ ᱵᱷᱤᱛᱟᱹ ᱵᱷᱤᱛᱟᱹᱨ ᱢᱚᱫᱽᱫᱷᱮ ᱨᱮ ᱢᱮᱱᱟᱜᱼᱟ ᱢᱤᱫᱴᱟᱝ ᱰᱩᱵᱽᱰᱩᱵᱤ ᱜᱟᱲ ᱱᱟᱢᱮ ᱢᱟᱱᱮ ᱯᱚᱨᱤᱪᱤᱛᱚ ᱢᱟᱱᱮ ᱡᱟᱭᱜᱟ ᱵᱟᱲᱟᱭ ᱡᱚᱛᱚ ᱦᱚᱲ ᱜᱮᱠᱚ ᱵᱟᱰᱟᱭᱟ ᱥᱮ ᱚᱸᱰᱮ ᱫᱚ ᱤᱱᱟᱹᱜ ᱞᱟᱹᱴᱩ ᱵᱟᱝ ᱠᱟᱱ ᱨᱮᱦᱚᱸ ᱛᱟᱣ ᱠᱟᱹᱴᱤᱡ ᱮᱢ ᱥᱮᱱ ᱜᱚᱫ ᱮᱱᱟ ᱛᱚ ᱚᱸᱰᱮ ᱢᱤᱫᱴᱟᱝ ᱚᱸᱰᱮ ᱧᱮᱞ ᱡᱚᱝ ᱞᱮᱠᱟᱱᱟᱜ ᱡᱤᱱᱤᱥ ᱦᱮᱱᱟᱜᱼᱟ ᱡᱟᱦᱟᱸ ᱫᱚ ᱞᱟᱹᱴᱩ ᱡᱟᱭᱜᱟ ᱛᱮᱜᱮ ᱵᱮᱱᱟᱣ ᱠᱟᱫᱟ ᱠᱚ ᱥᱮ ᱚᱱᱟ ᱦᱚᱸ ᱵᱨᱤᱴᱤᱥ ᱟᱢᱚᱞ ᱨᱮᱱᱟᱜ ᱵᱮᱱᱟᱣᱟᱜ ᱥᱚᱸᱜᱮ ᱛᱮᱱᱟᱜ ᱠᱟᱱᱟ ᱵᱷᱟᱞᱚ ᱡᱟᱭᱜᱟ ᱢᱮᱱᱟᱜᱼᱟ ᱫᱟᱬᱟᱱ ᱞᱟᱹᱜᱤᱫ ᱚᱸᱰᱮ ᱥᱮ ᱢᱚᱱ ᱯᱷᱨᱤ ᱞᱟᱹᱜᱤᱫ ᱟᱭᱢᱟ ᱡᱟᱭᱜᱟ ᱠᱷᱚᱡ ᱦᱚᱲᱮᱢ ᱦᱮᱡᱽ ᱫᱟᱲᱭᱟᱜᱼᱟ ᱪᱟᱞᱟᱣ ᱫᱟᱲᱮᱭᱟᱜᱼᱟ ᱚᱸᱰᱮ ᱵᱷᱟᱞᱚ ᱢᱤᱫᱴᱟᱝ ᱧᱮᱞ ᱞᱮᱠᱟᱱ ᱡᱟᱭᱜᱟ ᱠᱟᱱᱟ ᱛᱟᱨᱯᱚᱨᱮ ᱟᱞᱮ ᱥᱮᱫ ᱨᱮᱜᱮ ᱮᱢᱚᱱ ᱢᱤᱫᱴᱟᱝ ᱞᱟᱹᱴᱩ ᱡᱚᱛᱚᱠᱷᱚᱡ ᱟᱥᱮᱯᱟᱥᱮ ᱨᱮ ᱡᱚᱛᱚᱠᱷᱚᱡ ᱵᱤᱠᱠᱷᱟᱛᱚ ᱢᱤᱫᱴᱟᱝ ᱥᱮ ᱱᱟᱹᱭ ᱢᱮᱱᱟᱜᱼᱟ ᱡᱮᱴᱟ ᱨᱟᱭᱠᱳ ᱛᱮᱜᱮ ᱯᱚᱨᱤᱪᱤᱛᱚ ᱡᱟᱦᱟᱸ ᱫᱚ ᱟᱹᱰᱤ ᱞᱟᱹᱴᱩ ᱡᱟᱭᱜᱟ ᱛᱮᱜᱮ ᱢᱮᱱᱟᱜᱼᱟ ᱯᱨᱟᱭ ᱫᱩ ᱥᱚ ᱵᱤᱜᱷᱟᱹ ᱡᱟᱭᱜᱟ ᱨᱮ ᱯᱟᱥᱮᱫ ᱫᱩ ᱥᱚ ᱵᱤᱜᱷᱟᱹ ᱡᱟᱭᱜᱟ ᱨᱮ ᱯᱟᱥᱮᱫ ᱚᱱᱟ ᱥᱟᱹᱨ ᱜᱚᱲᱟᱣ ᱠᱟᱱᱟ ᱟᱨᱠᱤ ᱧᱮᱞ ᱡᱚᱝ ᱞᱮᱠᱟᱱ ᱡᱟᱭᱜᱟ ᱠᱟᱱᱟ ᱡᱟᱦᱟᱸ ᱫᱚ ᱧᱮᱞ ᱞᱮᱠᱷᱟᱡ ᱦᱚᱸ ᱟᱹᱰᱤ ᱞᱟᱹᱴᱩ ᱡᱟᱭᱜᱟ ᱛᱮ ᱢᱮᱱᱟᱜᱼᱟ ᱦᱟᱱᱟ ᱨᱮᱱ ᱦᱚᱲ ᱱᱚᱣᱟ ᱨᱮ ᱢᱚᱡᱽ ᱛᱮ ᱵᱟᱢ ᱧᱮᱞ ᱠᱮᱭᱟ ᱩᱱᱟᱹᱜ ᱞᱟᱹᱴᱩ ᱡᱟᱭᱜᱟ ᱨᱮ ᱢᱮᱱᱟᱜᱼᱟ ᱥᱟᱹᱨ ᱵᱮᱱᱟᱣ ᱠᱟᱱᱟ ᱧᱮᱞ ᱞᱮᱠᱷᱟᱱ ᱡᱟᱭᱜᱟ ᱦᱚᱸ ᱚᱱᱟ ᱠᱟᱱᱟ ᱯᱨᱟᱭ ᱡᱚᱠᱷᱚᱱ ᱵᱟᱹᱨᱥᱟᱹ ᱥᱚᱢᱚᱭ ᱯᱮᱨᱮᱡᱚᱜᱼᱟ ᱛᱚᱠᱷᱚᱱ ᱥᱟᱺᱜᱤᱧ ᱥᱟᱺᱜᱤᱧ ᱠᱷᱚᱡ ᱦᱚᱲᱠᱚ ᱦᱤᱡᱩᱜᱟ ᱟᱨ ᱧᱮᱞ ᱞᱮᱠᱟᱱ ᱡᱟᱭᱜᱟ ᱢᱮᱱ ᱞᱮᱠᱷᱟᱡ ᱛᱚ ᱱᱤᱭᱟᱹ ᱠᱚᱜᱮ ᱡᱟᱭᱜᱟ ᱦᱩᱭ ᱫᱟᱲᱮᱭᱟᱜᱼᱟ ᱧᱮᱞ ᱞᱮᱠᱷᱟᱡ ᱵᱷᱟᱜᱮ ᱵᱩᱡᱷᱟᱹᱜᱼᱟ ᱟᱨᱠᱤ ᱧᱮᱞᱚᱜᱼᱟ ᱱᱚᱣᱟ ᱞᱤᱭᱮᱛᱮ ᱵᱳᱭᱥᱤᱥᱴᱚ ᱢᱟᱞᱫᱟ ᱫᱚ